ᱚᱱᱠᱟᱱ ᱧᱩᱛᱩᱢᱟᱱ ᱦᱟᱹᱞᱤ ᱜᱷᱚᱴᱚᱱ ᱫᱚ ᱢᱤᱫᱴᱟᱱ ᱤᱧᱟᱹᱜ ᱧᱩᱛᱩᱢ ᱢᱮᱫ ᱨᱮ ᱯᱟᱲᱟᱣ ᱞᱮᱠᱟ ᱡᱟᱦᱟᱸ ᱫᱚ ᱟᱵᱚᱱᱟᱜ ᱯᱟᱹᱴᱷᱩᱣᱟᱹ ᱠᱚ ᱢᱤᱫᱴᱟᱝ ᱞᱟᱯᱷᱟᱝ ᱥᱮᱪᱮᱫ ᱞᱟᱯᱷᱟᱝ ᱪᱟᱹᱠᱨᱤ ᱱᱚᱠᱨᱤ ᱨᱮ ᱫᱤᱥᱚᱢ ᱨᱮᱱᱟᱜ ᱱᱟᱯᱟᱭ ᱱᱟᱯᱟᱭ ᱡᱟᱭᱜᱟ ᱡᱟᱭᱜᱟ ᱨᱮᱠᱚ ᱪᱟᱞᱟᱜ ᱠᱟᱱ ᱛᱟᱵᱳᱱᱟ ᱥᱮᱠᱚ ᱥᱮᱴᱮᱨ ᱫᱟᱲᱮᱭᱟᱜ ᱠᱟᱱ ᱛᱟᱵᱚᱱᱟ ᱟᱵᱚᱱᱟᱜ ᱡᱮᱢᱚᱱ ᱰᱟᱵᱞᱤᱭᱩ ᱵᱤᱥᱮᱥ ᱚᱯᱷᱤᱥᱟᱨ ᱮᱴᱟᱜ ᱮᱴᱟᱜ ᱡᱟᱭᱜᱟ ᱨᱮ ᱥᱮ ᱞᱟᱯᱷᱟᱝ ᱞᱟᱯᱷᱟᱝ ᱦᱩᱫᱟᱹ ᱨᱮ ᱡᱮᱢᱚᱱ ᱟᱵᱚᱭᱤᱡ ᱫᱨᱚᱣᱯᱚᱫᱤ ᱢᱩᱨᱢᱩ ᱦᱩᱭ ᱠᱟᱱᱟᱭ ᱨᱟᱡᱽᱡᱚ ᱨᱟᱥᱴᱨᱚᱯᱚᱛᱤ ᱫᱨᱚᱣᱯᱚᱫᱤ ᱢᱩᱨᱢᱩ ᱚᱱᱠᱟᱜᱮ ᱟᱭᱢᱟ ᱞᱟᱯᱷᱟᱝ ᱞᱟᱯᱷᱟᱝ ᱦᱩᱫᱟᱹ ᱨᱮ ᱟᱵᱚ ᱨᱮᱱ ᱠᱚ ᱪᱟᱞᱟᱜ ᱠᱟᱱᱟ ᱟᱵᱚ ᱟᱹᱫᱤᱵᱟᱹᱥᱤ ᱥᱮ ᱥᱟᱱᱛᱟᱲ ᱠᱚ ᱠᱷᱮᱞᱳᱰ ᱨᱮ ᱱᱟᱯᱟᱭ ᱱᱟᱯᱟᱭ ᱴᱷᱟᱶ ᱠᱚ ᱦᱟᱢᱮᱴ ᱮᱫᱟ ᱟᱹᱰᱤ ᱥᱚᱨᱮᱥᱟᱱ ᱧᱩᱛᱩᱢᱟᱱ ᱡᱟᱭᱜᱟ ᱨᱮᱠᱚ ᱪᱟᱞᱟᱜ ᱠᱟᱱᱟ ᱟᱹᱰᱤ ᱟᱵᱚᱣᱟᱜ ᱩᱭᱦᱟᱹᱨ ᱫᱚ ᱚᱞᱯᱟᱲᱦᱟᱣ ᱠᱟᱛᱮ ᱠᱷᱟᱹᱞᱤ ᱢᱟᱪᱮᱫᱚᱜ ᱟᱹᱧ ᱚᱞ ᱯᱟᱲᱦᱟᱣ ᱠᱟᱛᱮ ᱠᱷᱟᱹᱞᱤ ᱢᱤᱫᱴᱟᱝ ᱴᱤᱪᱟᱨᱚᱜ ᱟᱹᱧ ᱴᱤᱪᱟᱨ ᱥᱩᱢᱩᱝ ᱫᱚ ᱵᱟᱝ ᱯᱨᱚᱯᱷᱮᱥᱟᱨ ᱪᱮᱛᱟᱱ ᱞᱟᱯᱷᱟᱝ ᱥᱮᱫ ᱫᱚ ᱵᱟᱵᱚᱱ ᱪᱟᱞᱟᱜ ᱠᱟᱱᱟ ᱠᱷᱟᱹᱞᱤ ᱢᱤᱫᱴᱟᱝ ᱜᱮᱵᱚᱱ ᱞᱟᱭᱤᱱ ᱛᱮᱵᱚᱱ ᱯᱟᱲᱦᱟᱜ ᱠᱟᱱᱟ ᱟᱨᱥ ᱜᱮ ᱥᱮ ᱞᱮᱝᱜᱩᱭᱮᱡᱽ ᱜᱮ ᱚᱱᱠᱟ ᱫᱚ ᱵᱟᱝ ᱟᱵᱚ ᱥᱟᱭᱮᱱᱥ ᱛᱮ ᱴᱮᱠᱱᱳᱞᱚᱡᱤ ᱛᱮ ᱥᱟᱱᱟᱢᱟᱜ ᱜᱮ ᱟᱵᱚ ᱰᱮᱵᱷᱞᱚᱵ ᱦᱩᱭᱩᱜ ᱛᱟᱵᱚᱱᱟ ᱟᱵᱚᱣᱟᱜ ᱥᱟᱱᱛᱟᱲᱤ ᱯᱟᱹᱨᱥᱤ ᱦᱚᱸ ᱦᱟᱨᱟᱼᱵᱩᱨᱩ ᱦᱩᱭᱩᱜ ᱛᱟᱵᱚᱱᱟ ᱱᱚᱣᱟ ᱞᱟᱹᱜᱤᱫ ᱛᱮ ᱥᱟᱱᱟᱢ ᱠᱚ ᱞᱟᱦᱟ ᱦᱤᱡᱩᱜ ᱞᱟᱹᱠᱛᱤ ᱠᱟᱱ ᱛᱟᱵᱚᱱᱟ ᱮᱴᱟᱜ ᱮᱴᱟᱜ ᱱᱚᱠᱨᱤ ᱪᱟᱹᱠᱨᱤ ᱨᱮ ᱪᱮᱫ ᱞᱮᱠᱟ ᱞᱟᱦᱟ ᱦᱤᱡᱩᱜ ᱞᱟᱹᱠᱛᱤ ᱠᱟᱱᱟ ᱱᱚᱝᱠᱟ ᱜᱮ ᱠᱚ ᱞᱟᱦᱟ ᱦᱮᱡ ᱠᱟᱱᱟ ᱟᱵᱚᱨᱮᱱ ᱟᱭᱢᱟ ᱢᱟᱹᱭ ᱵᱟᱹᱵᱩ ᱠᱚ ᱰᱟᱵᱞᱩᱵᱤᱥᱮᱥ ᱠᱚ ᱨᱮᱝᱠ ᱨᱮᱠᱚ ᱥᱮᱴᱮᱨ ᱠᱟᱱᱟ ᱤᱭᱩ ᱯᱤ ᱥᱤ ᱨᱮᱠᱚ ᱪᱟᱞᱟᱜ ᱠᱟᱱᱟ ᱟᱵᱚᱣᱟᱜ ᱠᱷᱮᱞᱳᱰ ᱨᱮᱠᱚ ᱪᱟᱞᱟᱜ ᱠᱟᱱᱟ ᱟᱵᱚ ᱦᱚᱸ ᱚᱱᱟ ᱨᱮᱵᱚᱱ ᱪᱟᱞᱟᱣ ᱫᱟᱲᱮᱭᱟᱜ ᱢᱟ ᱚᱱᱠᱟᱱ ᱡᱟᱭᱜᱟ ᱨᱮ ᱮᱱᱮᱡ ᱥᱮᱨᱮᱧ ᱛᱮ ᱠᱷᱮᱞ ᱛᱮ ᱱᱟᱯᱟᱭ ᱱᱟᱯᱟᱭ ᱜᱮᱢ ᱠᱚ ᱠᱷᱮᱞᱳᱰ ᱛᱟᱞᱟᱛᱮ ᱥᱮ ᱟᱭᱢᱟ ᱞᱮᱠᱟᱱ ᱯᱨᱚᱛᱤᱵᱷᱟ ᱟᱵᱚᱣᱟᱜ ᱴᱮᱞᱮᱱᱴ ᱡᱟᱦᱟᱸ ᱢᱮᱱᱟᱜᱼᱟ ᱚᱱᱟ ᱠᱚ ᱦᱟᱨᱟᱼᱵᱩᱨᱩ ᱦᱩᱭᱩᱜ ᱛᱟᱵᱚᱱᱟ ᱟᱨ ᱠᱷᱟᱹᱞᱤ ᱱᱩᱠᱨᱤ ᱪᱟᱹᱠᱨᱤ ᱟᱥᱟ ᱠᱚᱜ ᱠᱷᱟᱱ ᱵᱟᱝ ᱜᱟᱱᱚᱜᱼᱟ ᱪᱟᱥᱵᱟᱥ ᱦᱚᱸ ᱱᱟᱯᱟᱭ ᱞᱮᱠᱟ ᱠᱚᱨᱟᱣ ᱦᱩᱭᱩᱜ ᱛᱟᱵᱚᱱᱟ ᱚᱱᱟ ᱪᱟᱥᱼᱵᱟᱥ ᱮᱜᱽᱨᱤᱠᱟᱞᱪᱟᱨ ᱥᱮᱫ ᱚᱞᱚᱜ ᱯᱟᱲᱦᱟᱣ ᱞᱟᱹᱠᱛᱤ ᱠᱟᱱ ᱛᱟᱵᱚᱱᱟ ᱚᱱᱟ ᱠᱚ ᱯᱟᱲᱦᱟᱣ ᱠᱟᱛᱮᱜ ᱟᱵᱚ ᱪᱟᱥᱼᱵᱟᱥ ᱨᱮᱦᱚᱸ ᱱᱟᱯᱟᱭ ᱟᱨᱡᱟᱣ ᱵᱤᱨᱡᱟᱹᱣ ᱦᱩᱭᱩᱜ ᱛᱟᱵᱚᱱᱟ ᱛᱤ ᱨᱮᱭᱟᱜ ᱠᱟᱹᱢᱤ ᱟᱨᱴ ᱨᱮᱭᱟᱜ ᱠᱟᱹᱢᱤ ᱮᱵᱚᱝ ᱟᱨᱴᱤᱥᱴ ᱨᱮ ᱚᱱᱟ ᱫᱚ ᱟᱵᱚ ᱥᱮᱫᱟᱭ ᱠᱷᱚᱡ ᱦᱮᱡ ᱟᱠᱟᱱ ᱟᱵᱚ ᱫᱚ ᱢᱤᱫᱴᱟᱝ ᱥᱟᱱᱛᱟᱲ ᱡᱟᱹᱛ ᱫᱚ ᱟᱨᱴᱤᱥᱴ ᱠᱟᱱᱟ ᱵᱚᱱ ᱢᱮᱱᱠᱷᱟᱱ ᱚᱱᱟ ᱠᱚ ᱟᱫᱚᱜ ᱠᱟᱱᱟ ᱚᱱᱟ ᱠᱚ ᱦᱟᱨᱟᱼᱵᱩᱨᱩ ᱞᱟᱹᱜᱤᱫ ᱟᱵᱚ ᱞᱟᱦᱟ ᱦᱤᱡᱩᱜ ᱦᱩᱭᱩᱜ ᱛᱟᱵᱚᱱᱟ